ᱡᱚᱢ ᱫᱚ ᱦᱩᱭᱩᱜ ᱠᱟᱱᱟ ᱫᱩᱨᱵᱚᱞ ᱥᱚᱵᱚᱞ ᱞᱟᱹᱜᱤᱫ ᱛᱮ ᱡᱚᱢ ᱫᱚ ᱦᱩᱭᱩᱜ ᱠᱟᱱᱟ ᱡᱮ ᱱᱚᱣᱟ ᱱᱟᱹᱲᱤ ᱡᱤᱱᱤᱥ ᱨᱮ ᱵᱷᱤᱴᱟᱢᱤᱱ ᱢᱮᱱᱟᱜᱼᱟ ᱮ ᱱᱟᱹᱲᱤ ᱡᱤᱱᱤᱥ ᱫᱚ ᱪᱮᱫ ᱠᱚ ᱢᱮᱛᱟᱜᱼᱟ ᱛᱤᱦᱤᱧ ᱠᱚᱸᱰᱷᱟ ᱠᱩᱢᱰᱷᱟᱹ ᱦᱚᱛᱚᱫ ᱯᱩᱨᱟᱹᱭ ᱟᱲᱟᱜ ᱱᱚᱣᱟ ᱠᱚ ᱡᱤᱱᱤᱥ ᱫᱚ ᱟᱹᱰᱤ ᱦᱚᱲᱢᱚ ᱠᱷᱮᱛᱨᱚ ᱨᱮ ᱟᱹᱰᱤ ᱱᱟᱯᱟᱭ ᱢᱚᱡᱚᱠᱮ ᱫᱚᱦᱚᱭᱟ ᱟᱨ ᱱᱚᱜ ᱚᱭ ᱡᱮ ᱵᱤᱞᱤ ᱢᱚᱫᱽᱫᱷᱮ ᱨᱮᱫᱚ ᱜᱮᱰᱮ ᱵᱤᱞᱤ ᱥᱤᱢ ᱵᱤᱞᱤ ᱱᱤᱭᱟᱹ ᱵᱤᱞᱤ ᱜᱮ ᱵᱷᱤᱴᱟᱢᱤᱱ ᱛᱟᱦᱮᱱᱟ ᱟᱨ ᱵᱟᱝᱠᱷᱟᱱ ᱫᱚ ᱦᱚᱲᱢᱚ ᱫᱚ ᱠᱮᱴᱮᱡ ᱚᱱᱟ ᱫᱚ ᱛᱟᱦᱮᱱᱟ ᱟᱨ ᱱᱚᱣᱟ ᱡᱤᱞ ᱫᱚ ᱵᱷᱤᱴᱟᱢᱤᱱ ᱫᱚ ᱵᱟᱹᱱᱩᱜᱼᱟ ᱴᱷᱤᱠ ᱪᱮᱫ ᱦᱚᱸ ᱡᱷᱚᱛᱚ ᱜᱮ ᱦᱩᱭᱱᱟ ᱱᱚᱣᱟ ᱠᱚᱱ ᱤᱭᱟᱹ ᱨᱮ ᱱᱟᱹᱲᱤ ᱨᱮ ᱱᱟᱹᱲᱤ ᱨᱮᱜᱮ ᱡᱷᱚᱛᱚ ᱦᱚᱲᱢᱚ ᱫᱟᱲᱮ ᱥᱚᱠᱛᱤ ᱛᱟᱦᱮᱱᱟ ᱦᱚᱲᱢᱚ ᱢᱚᱡᱽ ᱛᱟᱦᱮᱱᱟ ᱠᱮᱴᱮᱡ ᱛᱮ ᱛᱟᱦᱮᱱᱟ ᱟᱹᱰᱤ ᱥᱩᱱᱩᱢ ᱦᱚᱸ ᱵᱟᱝ ᱡᱚᱢ ᱴᱷᱤᱠᱟ ᱜᱮᱥ ᱧᱟᱢᱚᱜᱼᱟ ᱜᱮᱥ ᱵᱟᱝ ᱧᱟᱢ ᱞᱟᱹᱜᱤᱫ ᱛᱮ ᱦᱟᱞᱠᱟ ᱥᱩᱱᱩᱢ ᱡᱚᱢ ᱦᱩᱭᱩᱜᱼᱟ ᱟᱨ ᱠᱟᱛᱷᱟ ᱦᱩᱭᱩᱜ ᱠᱟᱱᱟ ᱡᱮ ᱟᱹᱰᱤ ᱟᱸᱴ ᱛᱤᱧ ᱯᱚᱨᱤᱥᱨᱚᱢ ᱵᱟᱝ ᱯᱚᱨᱤᱥᱨᱚᱢ ᱞᱮ ᱨᱮᱦᱚᱸ ᱦᱚᱲᱢᱚ ᱴᱷᱤᱠ ᱵᱟᱝ ᱛᱟᱦᱮᱱᱟ ᱥᱮᱛᱟᱜ ᱨᱮ ᱦᱟᱱᱛᱮ ᱱᱟᱛᱮ ᱫᱟᱬᱟ ᱥᱮᱛᱟᱜ ᱛᱚᱨᱟᱨᱮ ᱦᱟᱱᱛᱮ ᱦᱟᱱᱛᱮ ᱫᱟᱬᱟ ᱦᱩᱭᱩᱜᱼᱟ ᱚᱱᱟ ᱛᱮᱦᱚᱸ ᱵᱷᱟᱹᱞᱟᱹᱭ ᱛᱟᱦᱮᱱᱟ ᱦᱚᱲᱢᱚ ᱴᱷᱤᱠ ᱛᱟᱦᱮᱱᱟ ᱟᱨ ᱚᱱᱟ ᱛᱟᱞᱟᱨᱮ ᱛᱤᱦᱤᱧ ᱡᱚᱢ ᱦᱚᱸ ᱴᱷᱤᱠ ᱴᱟᱭᱤᱢ ᱵᱟᱢ ᱡᱚᱢ ᱞᱮᱠᱷᱟᱱ ᱦᱚᱲᱢᱚ ᱦᱚᱸ ᱴᱷᱤᱠ ᱵᱟᱝ ᱛᱟᱦᱮᱱᱟ ᱛᱤᱦᱤᱧ ᱥᱮᱛᱟᱜ ᱨᱮᱱᱟᱜ ᱫᱟᱜ ᱢᱟᱹᱰᱤ ᱟᱢ ᱡᱩᱫᱤ ᱛᱤᱠᱤᱱᱤᱢ ᱡᱚᱢ ᱞᱮᱠᱷᱟᱱ ᱦᱚᱲᱢᱚ ᱵᱟᱹᱲᱤᱡᱚᱜᱼᱟ ᱟᱨ ᱛᱤᱠᱤᱱ ᱨᱮᱱᱟᱜ ᱫᱟᱠᱟ ᱡᱩᱫᱤ ᱟᱹᱭᱩᱵ ᱵᱮᱞᱟᱢ ᱡᱚᱢ ᱞᱮᱠᱷᱟᱱ ᱚᱱᱟ ᱛᱮᱦᱚᱸ ᱦᱚᱲᱢᱚ ᱵᱟᱹᱲᱤᱡᱚᱜᱼᱟ ᱦᱚᱲᱢᱚ ᱜᱮᱥ ᱛᱮᱭᱟᱨᱚᱜᱼᱟ ᱚᱱᱟ ᱛᱮᱜᱮ ᱢᱤᱫᱴᱮᱡ ᱨᱳᱜᱽ ᱤᱭᱟᱹ ᱨᱩᱣᱟᱹ ᱦᱮᱡ ᱫᱟᱲᱮᱭᱟᱜᱼᱟ ᱟᱫᱚ ᱴᱷᱤᱠ ᱢᱚᱛᱚ ᱡᱚᱢ ᱴᱷᱤᱠ ᱢᱚᱛᱚ ᱰᱟᱹᱵᱽᱨᱟᱹᱜ ᱩᱢ ᱡᱷᱚᱛᱚᱜᱮ ᱡᱚᱢᱼᱧᱩ ᱩᱯᱚᱨᱮ ᱱᱤᱨᱵᱷᱚᱨᱟ ᱟᱨ ᱡᱚᱢᱼᱧᱩ ᱢᱚᱡᱽ ᱛᱮ ᱵᱟᱢ ᱡᱚᱢ ᱞᱮᱠᱷᱟᱱ ᱟᱨ ᱱᱚᱜ ᱚᱭ ᱡᱮ ᱡᱚᱢᱼᱧᱩ ᱵᱷᱤᱴᱟᱢᱤᱱ ᱫᱚᱧ ᱞᱟᱹᱭ ᱠᱮᱫ ᱛᱤᱦᱤᱧ ᱟᱲᱟᱜ ᱥᱟᱠᱟᱢ ᱠᱟᱱ ᱜᱮᱭᱟ ᱵᱤᱥᱤ ᱡᱷᱚᱛᱚ ᱠᱷᱚᱱ ᱫᱚ ᱦᱚᱲᱢᱚ ᱢᱚᱡᱽ ᱮ ᱫᱚᱦᱚᱭᱟ ᱱᱤᱭᱟᱹᱜᱮ